ᱵᱷᱟᱨᱚᱛ ᱨᱮᱱᱟᱜ ᱦᱚᱭ ᱦᱤᱸᱥᱤᱫ ᱟᱹᱰᱤ ᱞᱮᱠᱟᱱ ᱜᱮ ᱴᱚᱴᱷᱟᱠᱤᱭᱟᱹ ᱦᱤᱥᱟᱹᱵᱛᱮ ᱧᱮᱞ ᱧᱟᱢᱚᱜᱼᱟ ᱵᱷᱤᱱᱟᱹ ᱵᱷᱤᱱᱟᱹ ᱯᱚᱱᱚᱛ ᱨᱮᱭᱟᱜ ᱦᱚᱭ ᱦᱤᱸᱥᱤᱫ ᱵᱷᱮᱜᱟᱨ ᱵᱷᱮᱜᱟᱨ ᱜᱮᱭᱟ ᱥᱟᱢᱟᱝ ᱱᱟᱠᱷᱟ ᱨᱮᱱᱟᱜ ᱯᱚᱱᱚᱛ ᱠᱚᱨᱮᱫ ᱢᱤᱫ ᱨᱚᱠᱚᱢ ᱦᱚᱭ ᱦᱤᱸᱥᱤᱫ ᱠᱟᱱ ᱛᱟᱭᱚᱢ ᱱᱟᱠᱷᱟ ᱨᱮᱱᱟᱜ ᱯᱚᱱᱚᱛ ᱠᱚᱨᱮᱫ ᱢᱤᱫ ᱨᱚᱠᱚᱢ ᱦᱚᱭ ᱦᱤᱸᱥᱤᱫ ᱩᱛᱛᱚᱨ ᱱᱟᱠᱷᱟ ᱮᱱᱟᱜ ᱯᱚᱱᱚᱛ ᱥᱮᱫ ᱡᱮᱢᱚᱱ ᱵᱩᱨᱩ ᱠᱚ ᱵᱮᱥᱤ ᱜᱮ ᱥᱟᱝᱜᱮ ᱜᱮᱛᱮ ᱱᱤᱭᱟᱹ ᱠᱚᱨᱮ ᱫᱚ ᱨᱟᱵᱟᱝ ᱵᱮᱥᱤ ᱯᱟᱲᱟᱜᱼᱟ ᱫᱚᱠᱠᱷᱤᱱ ᱥᱮᱱᱟᱜ ᱯᱚᱱᱚᱛ ᱠᱚᱨᱮ ᱨᱟᱵᱟᱝ ᱠᱚᱢ ᱜᱮᱭᱟ ᱱᱚᱛᱮ ᱫᱚ ᱫᱚᱨᱭᱟ ᱫᱷᱟᱨᱮ ᱨᱮᱱᱟᱜ ᱨᱮᱱᱟᱜ ᱯᱚᱱᱚᱛ ᱠᱚᱨᱮ ᱫᱚ ᱵᱟᱝ ᱨᱟᱵᱟᱝ ᱵᱟᱝ ᱜᱚᱨᱚᱢ ᱨᱟᱡᱚᱥᱛᱦᱟᱱ ᱛᱷᱚᱨ ᱢᱩᱨᱩᱵᱷᱩᱢᱤ ᱠᱚᱨᱮ ᱫᱚ ᱰᱷᱮᱨ ᱜᱮ ᱞᱚᱞᱚᱣᱟ ᱥᱮᱨᱢᱟ ᱡᱟᱹᱲᱤ ᱠᱚᱢ ᱠᱷᱟᱹᱛᱤᱨ ᱛᱮ ᱰᱷᱮᱨ ᱜᱮ ᱞᱚᱞᱚᱣᱟ ᱫᱟᱨᱮ ᱱᱟᱹᱲᱤ ᱦᱚᱸ ᱠᱚᱢ ᱜᱮᱭᱟ ᱵᱷᱟᱨᱚᱛ ᱫᱤᱥᱚᱢ ᱨᱮᱱᱟᱝ ᱯᱩᱨᱵᱚ ᱱᱟᱠᱷᱟ ᱡᱚᱛᱚᱠᱷᱚᱱ ᱵᱮᱥᱤ ᱫᱟᱜ ᱡᱟᱹᱲᱤ ᱦᱩᱭᱩᱜ ᱛᱮ ᱱᱚᱛᱮ ᱫᱚ ᱫᱟᱨᱮ ᱱᱟᱹᱲᱤ ᱦᱚᱸ ᱵᱮᱥᱤ ᱜᱮᱭᱟ ᱞᱟᱹᱭ ᱜᱟᱱᱚᱜᱼᱟ ᱛᱩᱨᱩᱭ ᱜᱚᱴᱟᱝ ᱨᱤᱛᱩ ᱢᱩᱫᱽᱨᱮ ᱯᱮᱭᱟ ᱨᱤᱛᱩ ᱜᱮ ᱡᱟᱹᱥᱛᱤ ᱧᱮᱞᱚᱜᱼᱟ ᱥᱤᱛᱩᱝ ᱨᱟᱵᱟᱝ ᱡᱟᱹᱯᱩᱫ